ᱤᱧ ᱜᱟᱫᱮᱞ ᱥᱟᱶ ᱤᱧ ᱫᱟᱹᱲ ᱵᱟᱲᱟ ᱠᱟᱜ ᱜᱮᱭᱟ ᱟᱹᱰᱤᱜᱟᱱ ᱠᱞᱟᱵᱽ ᱨᱮ ᱡᱮᱢᱚᱱ ᱥᱟᱱᱛᱤᱱᱤᱠᱮᱛᱚᱱ ᱫᱟᱹᱲ ᱠᱚᱨᱮ ᱟᱨᱚ ᱟᱭᱢᱟ ᱟᱹᱰᱤᱜᱟᱱ ᱫᱟᱹᱲ ᱠᱚᱨᱮᱜ ᱩᱱ ᱚᱠᱛᱚ ᱫᱟᱹᱲ ᱨᱮᱱᱟᱜ ᱡᱟᱦᱟᱸ ᱨᱟᱹᱥᱠᱟᱹ ᱜᱟᱛᱮ ᱥᱚᱝᱜᱮ ᱫᱟᱹᱲ ᱠᱟᱛᱮᱜ ᱟᱹᱰᱤ ᱨᱟᱹᱥᱠᱟᱹ ᱥᱟᱞᱟᱜ ᱵᱩᱡᱷᱟᱹᱜᱼᱟ ᱟᱨ ᱞᱟᱝᱜᱟ ᱦᱚᱸ ᱵᱩᱡᱷᱟᱹᱜ ᱜᱮᱭᱟ ᱢᱮᱱᱠᱷᱟᱱ ᱞᱟᱝᱜᱟ ᱠᱷᱚᱱ ᱡᱟᱹᱥᱛᱤ ᱚᱱᱟ ᱨᱟᱹᱥᱠᱟᱹ ᱵᱩᱡᱷᱟᱹᱜᱼᱟ ᱡᱮ ᱜᱟᱛᱮ ᱥᱟᱞᱟᱜ ᱫᱟᱹᱲ ᱫᱟᱹᱲ ᱩᱱᱠᱩ ᱥᱟᱞᱟᱜ ᱫᱟᱹᱲ ᱤᱫᱤ ᱞᱟᱦᱟᱜ ᱟᱢ ᱛᱟᱭᱱᱚᱢ ᱚᱜ ᱟᱢ ᱚᱱᱟ ᱟᱹᱰᱤ ᱨᱟᱹᱥᱠᱟᱹ ᱥᱟᱞᱟᱜ ᱟᱴᱠᱟᱨᱚᱜᱼᱟ ᱩᱱ ᱡᱚᱠᱷᱚᱱ ᱩᱱ ᱚᱠᱛᱚ ᱟᱹᱰᱤ ᱨᱟᱹᱥᱠᱟᱹ ᱵᱩᱡᱷᱟᱹᱜᱼᱟ ᱡᱮ ᱟᱨ ᱠᱟᱹᱡ ᱟᱨ ᱠᱟᱹᱡ ᱟᱨ ᱠᱟᱹᱡ ᱠᱷᱟᱡ ᱜᱤᱧ ᱥᱮᱴᱮᱨᱟ ᱟᱨ ᱠᱟᱹᱡ ᱤᱧ ᱪᱟᱞᱟᱣ ᱞᱮᱱᱠᱷᱟᱱᱜᱮ ᱥᱮᱴᱮᱨᱟ ᱟᱨ ᱛᱟᱭᱱᱚᱢ ᱥᱮᱱ ᱠᱚᱭᱚᱜ ᱨᱮᱦᱚᱸ ᱧᱮᱞ ᱢᱮᱭᱟ ᱠᱚᱡᱮ ᱛᱟᱵᱚᱜ ᱛᱟᱵ ᱮᱜ ᱢᱮᱭᱟ ᱠᱚ ᱟᱢ ᱠᱷᱚᱱᱟᱜ ᱞᱟᱦᱟ ᱥᱮᱱ ᱠᱚ ᱪᱟᱞᱟᱜ ᱠᱟᱱᱟ ᱟᱢᱦᱚᱸ ᱩᱱᱫᱚ ᱢᱚᱱᱮᱭᱟ ᱡᱮ ᱤᱧ ᱦᱚᱸ ᱟᱨ ᱠᱟᱹᱴᱤᱡ ᱡᱳᱨ ᱧᱚᱜ ᱤᱧ ᱪᱟᱞᱟᱜᱼᱟ ᱤᱧᱦᱚᱸ ᱟᱨ ᱠᱟᱹᱴᱤᱡ ᱡᱳᱨ ᱧᱚᱜ ᱤᱧ ᱫᱟᱹᱲ ᱟᱜᱼᱟ ᱤᱧ ᱫᱟᱹᱲ ᱟᱜ ᱠᱷᱟᱱ ᱤᱧ ᱞᱟᱦᱟᱛᱤᱧ ᱥᱮᱴᱮᱨᱟ